ᱤᱧ ᱢᱚᱬᱮ ᱜᱚᱴᱮᱱ ᱛᱟᱨᱤᱠ ᱫᱤᱥᱟᱹ ᱢᱮᱱᱟᱜ ᱛᱤᱧᱟᱹ ᱵᱟᱨᱚ ᱥᱮᱯᱴᱮᱢᱵᱚᱨ ᱫᱩ ᱦᱟᱡᱟᱨ ᱵᱟᱭᱤᱥ ᱛᱤᱨᱤᱥ ᱱᱚᱵᱷᱮᱢᱵᱚᱨ ᱫᱩ ᱦᱟᱡᱟᱨ ᱵᱟᱭᱤᱥ ᱯᱷᱟᱥᱴ ᱡᱩᱱ ᱫᱩ ᱦᱟᱡᱟᱨ ᱛᱮᱭᱤᱥ ᱛᱨᱤᱥ ᱡᱩᱱ ᱫᱩ ᱦᱟᱡᱟᱨ ᱛᱮᱭᱤᱥ ᱯᱚᱱᱮᱨᱚ ᱟᱜᱚᱥᱴ ᱫᱩ ᱦᱟᱡᱟᱨ ᱵᱟᱭᱤᱥ